ᱤᱧᱟᱹᱜ ᱢᱚᱱᱮ ᱛᱮᱫᱚ ᱜᱤᱫᱽᱨᱟᱹ ᱠᱚᱣᱟᱜ ᱡᱟᱦᱟᱸ ᱯᱮᱱᱴᱤᱝ ᱪᱮᱫ ᱫᱚ ᱤᱧ ᱫᱚᱧ ᱢᱚᱱᱮᱭᱟ ᱠᱟᱹᱴᱤᱡ ᱠᱷᱚᱱ ᱜᱮ ᱮᱫ ᱫᱚᱨᱠᱟᱨ ᱡᱟᱛᱮ ᱟᱨᱠᱤ ᱚᱱᱟ ᱠᱚ ᱞᱟᱹᱴᱩ ᱠᱟᱛᱮᱫ ᱢᱟ ᱠᱚ ᱟᱹᱰᱤ ᱢᱚᱸᱡᱽ ᱛᱮᱠᱚ ᱥᱮᱬᱟ ᱫᱟᱲᱮᱭᱟᱜ ᱠᱟᱹᱴᱤᱡ ᱠᱷᱚᱱ ᱡᱟᱦᱟᱸ ᱡᱤᱱᱤᱥ ᱮᱢ ᱧᱮᱞᱟ ᱚᱱᱟ ᱞᱟᱹᱴᱩ ᱠᱟᱛᱮᱜ ᱟᱨᱦᱚᱸ ᱟᱨᱢᱤᱫ ᱫᱷᱟᱣ ᱮᱢ ᱧᱮᱞ ᱞᱮᱠᱷᱟᱱ ᱟᱹᱰᱤ ᱛᱟᱲᱟ ᱛᱟᱲᱤ ᱜᱮᱢ ᱪᱮᱫᱟ ᱛᱚ ᱤᱧᱟᱹᱜ ᱛᱚ ᱤᱧᱟᱜ ᱤᱧ ᱫᱩᱧ ᱢᱚᱱᱮᱭᱟ ᱡᱮ ᱯᱮᱱᱴᱤᱝ ᱠᱚᱫᱚ ᱡᱟᱦᱟᱸ ᱠᱚ ᱪᱷᱚᱵᱤ ᱟᱸᱠᱟᱣ ᱠᱚ ᱢᱮᱱᱟᱜ ᱟᱠᱟᱫᱟ ᱟᱠᱟᱣ ᱠᱚ ᱢᱮᱱᱟᱜ ᱟᱥᱮ ᱚᱱᱟ ᱠᱚᱫᱚ ᱠᱟᱹᱴᱤᱡ ᱠᱷᱚᱡ ᱜᱮ ᱮᱫ ᱥᱮᱬᱟ ᱦᱚᱪᱚ ᱞᱮᱠᱚ ᱠᱷᱟᱱ ᱫᱚ ᱟᱹᱰᱤ ᱵᱷᱟᱹᱜᱮ ᱜᱮ ᱦᱳᱭᱳᱜᱼᱟ ᱛᱚ ᱞᱟᱹᱴᱩ ᱠᱟᱛᱮᱫ ᱩᱱᱠᱩᱣᱟᱜ ᱟᱨ ᱠᱳᱱᱳ ᱚᱥᱩᱵᱤᱫᱷᱟ ᱵᱟᱝ ᱦᱳᱭᱳᱜ ᱛᱟᱠᱚᱣᱟ ᱵᱮᱥ ᱞᱟᱹᱴᱩ ᱠᱟᱛᱮᱫ ᱫᱚ ᱢᱤᱫ ᱜᱷᱟᱹᱲᱤ ᱛᱮᱜᱮ ᱩᱱᱠᱩ ᱠᱚ ᱪᱮᱫ ᱜᱚᱫ ᱫᱟᱲᱮᱭᱟᱜᱼᱟ